ᱟᱞᱤᱯᱩᱨ ᱪᱤᱲᱤᱭᱟᱠᱷᱟᱱᱟ ᱪᱟᱞᱟᱣ ᱫᱚ ᱵᱩᱡᱷᱟᱹᱧᱟ ᱟᱞᱤᱯᱩᱨ ᱪᱤᱲᱤᱭᱟᱠᱷᱟᱱᱟ ᱨᱮ ᱟᱹᱰᱤ ᱨᱚᱠᱚᱢ ᱡᱤᱵᱽ ᱡᱤᱭᱟᱹᱞᱤ ᱢᱮᱱᱟᱜ ᱠᱚᱣᱟ ᱱᱩᱠᱩ ᱡᱤᱵᱽ ᱡᱤᱭᱟᱹᱞᱤ ᱧᱮᱞ ᱡᱚᱝᱛᱮ ᱟᱹᱰᱤ ᱢᱚᱡᱽ ᱠᱚ ᱧᱮᱞᱚᱜᱼᱟ ᱱᱟᱱᱟ ᱦᱩᱱᱟᱹᱨ ᱡᱤᱭᱟᱹᱞᱤ ᱢᱮᱱᱟᱜ ᱠᱚᱣᱟ ᱡᱮᱢᱚᱱ ᱠᱩᱞ ᱛᱟᱹᱨᱩᱯ ᱦᱟᱹᱛᱤ ᱥᱮ ᱦᱚᱨᱤᱱ ᱛᱚᱨᱦᱚᱫᱽ ᱢᱟᱜᱟᱲ ᱛᱟᱭᱟᱱ ᱟᱨ ᱟᱵᱚ ᱠᱚᱨᱮᱱ ᱵᱤᱨ ᱡᱤᱭᱟᱹᱞᱤ ᱱᱩᱠᱩ ᱠᱩᱞᱟᱹᱭ ᱢᱮᱱᱟᱜ ᱠᱚᱣᱟ ᱱᱟᱱᱟᱦᱩᱱᱟᱹᱨ ᱡᱤᱭᱟᱹᱞᱤ ᱢᱮᱱᱟᱜ ᱠᱚᱣᱟ ᱚᱱᱟᱛᱮ ᱚᱸᱰᱮᱱᱟᱜ ᱥᱩᱱᱫᱚᱨᱡᱚ ᱫᱚ ᱟᱹᱰᱤ ᱪᱮᱦᱟᱨᱟᱱᱟ ᱟᱨ ᱚᱱᱟ ᱞᱟᱹᱜᱤᱫ ᱠᱩᱥᱤᱭᱟ ᱚᱱᱟ ᱪᱤᱲᱤᱭᱟᱹᱠᱷᱟᱱᱟ ᱦᱮᱱᱟᱜᱼᱟ ᱟᱨ ᱡᱤᱭᱟᱹᱞᱤ ᱢᱮᱱᱟᱜ ᱠᱚᱛᱮ ᱚᱱᱟ ᱞᱟᱹᱜᱤᱫ ᱤᱧᱫᱚ ᱟᱞᱤᱯᱩᱨ ᱪᱤᱲᱤᱭᱟᱹᱠᱷᱟᱱᱟ ᱫᱚ ᱧᱮᱞᱫᱚᱹᱧ ᱠᱩᱥᱤᱭᱟᱜᱼᱟ ᱟᱨ ᱚᱸᱰᱮᱜᱤ ᱵᱟᱜᱤᱧ ᱵᱩᱡᱷᱟᱹᱣᱟ